ᱢᱟᱧ ᱠᱮᱫ ᱢᱮᱭᱟ ᱢᱮᱱᱠᱷᱟᱱ ᱤᱧ ᱴᱷᱮᱱ ᱢᱟ ᱵᱟᱹᱱᱩᱜᱼᱟ ᱮᱱᱠᱷᱟᱱ ᱟᱢ ᱚᱠᱟ ᱢᱟᱭᱫᱷᱚᱢᱛᱮ ᱟᱢᱤᱧ ᱫᱟᱲᱮᱭᱟᱢᱟ ᱟᱢ ᱞᱟᱹᱜᱤᱫ ᱛᱮ ᱡᱟᱦᱟᱸ ᱠᱟᱹᱣᱰᱤ ᱞᱟᱜᱟᱜᱼᱟ ᱚᱱᱟ ᱯᱩᱭᱥᱟᱹ ᱪᱮᱫ ᱛᱮ ᱟᱢᱤᱧ ᱮᱢᱟᱢᱟ ᱚᱱᱟ ᱪᱮᱠᱟ ᱟᱢ ᱤᱧ ᱴᱷᱮᱱᱤᱧ ᱟᱥᱚᱜᱼᱟ ᱟᱢᱟᱜ ᱪᱮᱫ ᱢᱮᱱᱟᱜ ᱛᱟᱢᱟ ᱥᱮ ᱟᱨ ᱡᱟᱦᱟᱱᱟᱜ ᱤᱱᱟᱹᱠᱷᱟᱱ ᱟᱢ ᱟᱢᱟᱜ ᱨᱮᱱᱟᱜ ᱮᱢ ᱵᱟᱲᱟᱭ ᱦᱚᱪᱚᱧᱟ ᱟᱨ ᱤᱧ ᱟᱢᱤᱧ ᱫᱟᱲᱮᱭᱟᱢᱟ

ᱫᱚ ᱛᱤᱱᱟᱹᱜ ᱮᱢ ᱦᱟᱛᱟᱣᱟ ᱨᱮᱱᱟᱜ ᱜᱚᱱᱚᱝ ᱟᱢ ᱞᱟᱹᱭᱟᱹᱧ ᱢᱮ ᱟᱨ ᱚᱱᱟ ᱞᱟᱹᱜᱤᱫᱛᱮ ᱟᱢ ᱛᱤᱱᱟᱹᱜ ᱠᱟᱹᱣᱰᱤ ᱫᱚᱨᱠᱟᱨ ᱟᱨ ᱞᱮᱠ ᱠᱟᱛᱮᱫ ᱤᱧ ᱵᱟᱲᱟᱭ ᱫᱟᱲᱮᱭᱟᱜᱼᱟ ᱡᱮ

ᱵᱟᱵᱚᱫ ᱛᱮ ᱞᱟᱹᱭᱟᱹᱧᱟᱹ ᱟᱭᱢᱟ ᱠᱚ ᱛᱚᱵᱮᱧ ᱴᱷᱤᱠᱟᱹ ᱫᱟᱲᱮᱭᱟᱜᱼᱟ ᱡᱮ ᱟᱢ ᱴᱷᱮᱱ ᱦᱩᱭ ᱮᱱᱟ ᱥᱮ ᱵᱟᱝ ᱚᱱᱟ ᱪᱮᱠᱟ ᱟᱢᱤᱧ ᱠᱩᱞᱤᱭᱮᱫ ᱢᱮᱭᱟ ᱡᱮ ᱦᱩᱭ ᱞᱮᱱᱠᱷᱟᱱ ᱮᱢ ᱮᱢ ᱨᱩᱣᱟᱹᱲ ᱤᱧᱟ